ᱥᱮᱨᱮᱧ ᱥᱮᱨᱮᱧ ᱢᱟ ᱡᱚᱛᱚ ᱦᱚᱲ ᱜᱮᱵᱚᱱ ᱥᱮᱨᱮᱧ ᱫᱟᱲᱮᱭᱟᱜ ᱱᱚᱣᱟ ᱢᱟ ᱵᱟᱰᱟᱭ ᱠᱟᱛᱷᱟ ᱠᱟᱱᱜᱮ ᱥᱮᱨᱮᱧ ᱨᱮ ᱢᱤᱫᱴᱮᱡ ᱵᱷᱮᱫ ᱫᱚᱨᱠᱟᱨ ᱥᱮᱨᱮᱧ ᱛᱤᱱ ᱡᱚᱠᱷᱚᱡ ᱥᱮᱨᱮᱧ ᱞᱮᱠᱷᱟᱡ ᱢᱚᱡᱽ ᱵᱩᱡᱷᱟᱹᱜᱼᱟ ᱛᱤᱱ ᱡᱚᱠᱷᱚᱡ ᱥᱮᱨᱮᱧ ᱨᱮᱱᱟᱜ ᱤᱭᱟᱹ ᱥᱟᱵ ᱦᱩᱭᱩᱜᱼᱟ ᱛᱤᱱ ᱡᱚᱠᱷᱚᱡ ᱥᱮᱨᱮᱧ ᱞᱮᱠᱷᱟᱡ ᱱᱤᱭᱟᱹ ᱵᱟᱠᱷᱟᱡ ᱱᱚᱠᱟ ᱥᱮᱨᱮᱧ ᱢᱟ ᱡᱚᱛᱚ ᱦᱚᱲ ᱠᱚ ᱥᱮᱨᱮᱧ ᱫᱟᱲᱮᱜ ᱟᱵᱚ ᱥᱮᱨᱮᱧ ᱨᱟᱦᱟᱛᱮ ᱡᱮᱢᱚᱱ ᱱᱚᱝᱠᱟ ᱥᱮᱨᱮᱧ ᱞᱮᱠᱷᱟᱡ ᱱᱤᱭᱟᱹ ᱡᱮᱢᱚᱱ ᱢᱚᱡᱽᱪᱚᱜᱚᱜ ᱱᱚᱠᱟ ᱥᱮᱨᱮᱧ ᱟᱛᱮ ᱡᱮᱢᱚᱱ ᱱᱚᱣᱟ ᱥᱮᱨᱮᱧ ᱨᱮ ᱢᱮᱱᱟᱜᱼᱟ ᱡᱮᱢᱚᱱ ᱟᱹᱰᱤ ᱟᱭᱢᱟ ᱥᱤᱨᱤᱧ ᱨᱮᱭᱟᱜ ᱫᱷᱟᱨᱟ ᱥᱟᱵ ᱦᱩᱭᱩᱜᱼᱟ ᱥᱮᱨᱮᱧ ᱨᱮᱱᱟᱜ ᱛᱟᱨᱯᱚᱨ ᱢᱚᱡᱽ ᱵᱩᱡᱷᱟᱹᱜᱼᱟ ᱡᱮᱢᱚᱱ ᱚᱸᱰᱮ ᱫᱚ ᱟᱭᱢᱟ ᱛᱩᱢᱫᱟᱜ ᱠᱚ ᱨᱩᱭᱟ ᱴᱟᱢᱟᱠ ᱠᱚ ᱨᱩᱭᱟ ᱵᱟᱠᱷᱟᱡ ᱥᱮᱨᱮᱧ ᱢᱟ ᱱᱚᱝᱠᱟ ᱢᱟ ᱡᱚᱛᱚ ᱦᱚᱲ ᱜᱮᱠᱚ ᱥᱮᱨᱮᱧ ᱫᱮᱲᱮᱭᱟᱜ ᱫᱟᱲᱮ ᱦᱚᱸᱠᱚ ᱥᱮᱨᱮᱧ ᱫᱟᱲᱮᱭᱟᱜ ᱥᱮᱨᱮᱧ ᱨᱮ ᱢᱤᱫᱴᱮᱡ ᱤᱭᱟᱹ ᱢᱮᱱᱟᱜᱼᱟ